ᱱᱟᱦᱟᱜ ᱡᱩᱜᱽ ᱨᱮ ᱧᱮᱞᱚᱜᱚᱜ ᱠᱟᱱᱟ ᱟᱛᱳ ᱠᱚᱨᱮ ᱜᱷᱟᱨᱚᱸᱡᱽ ᱢᱩᱫᱽᱨᱮ ᱵᱤᱵᱟᱹᱫ ᱥᱤᱨᱡᱟᱹᱜ ᱠᱟᱱᱟ ᱱᱚᱣᱟ ᱵᱤᱵᱟᱹᱫ ᱨᱮᱭᱟᱜ ᱢᱩᱞ ᱠᱟᱨᱚᱱ ᱫᱚ ᱦᱩᱭᱩᱜ ᱠᱟᱱᱟ ᱡᱮ ᱟᱠᱚ ᱠᱚ ᱢᱚᱫᱽᱫᱷᱮ ᱨᱮᱜᱮ ᱵᱷᱩᱞ ᱵᱩᱡᱷᱟᱹ ᱵᱩᱡᱷᱤ ᱥᱮ ᱵᱟᱠᱚ ᱜᱟᱯᱟᱱ ᱠᱟᱱᱟ ᱚᱱᱟ ᱞᱮᱠᱟ ᱛᱮ ᱟᱵᱚ ᱦᱚᱸ ᱦᱚᱸ ᱜᱷᱟᱨᱚᱸᱡᱽ ᱢᱚᱫᱽᱫᱷᱮ ᱨᱮᱱ ᱥᱮ ᱜᱷᱟᱨᱚᱸᱡᱽ ᱨᱮᱱ ᱦᱚᱲ ᱠᱚ ᱠᱚ ᱱᱤᱡᱮ ᱢᱚᱫᱽᱫᱷᱮ ᱨᱮᱜᱮ ᱵᱷᱩᱞ ᱵᱩᱡᱷᱟᱹᱣ ᱡᱮᱢᱚᱱ ᱵᱟᱝ ᱦᱩᱭᱩᱜ ᱢᱟ ᱚᱱᱠᱟ ᱞᱮᱠᱟ ᱛᱮ ᱥᱚᱞᱦᱮᱸ ᱦᱩᱭᱩᱜᱼᱟ ᱟᱛᱳ ᱠᱚᱨᱮᱱ ᱥᱮ ᱜᱷᱟᱨᱚᱸᱡᱽ ᱨᱮ ᱛᱟᱯᱟᱢ ᱛᱩᱯᱩᱫ ᱦᱩᱭᱞᱮᱱ ᱠᱷᱟᱱ ᱠᱷᱟᱹᱯᱟᱹᱨᱤ ᱠᱚ ᱦᱩᱭᱞᱮᱱ ᱠᱷᱟᱱ ᱟᱛᱳ ᱨᱮᱱ ᱡᱚᱜᱽ ᱢᱟᱹᱡᱷᱤ ᱢᱟᱹᱡᱷᱤ ᱜᱚᱰᱮᱛ ᱯᱟᱨᱟᱱᱤᱠ ᱠᱚ ᱦᱚᱦᱚ ᱡᱟᱣᱨᱟ ᱠᱟᱛᱮᱫ ᱮ ᱚᱸᱰᱮ ᱚᱱᱟ ᱜᱟᱞᱚᱪᱚᱜᱼᱟ ᱚᱸᱰᱮ ᱵᱟᱲᱟᱭᱚᱜᱼᱟ ᱡᱮ ᱪᱮᱫ ᱞᱮᱠᱟ ᱛᱮ ᱛᱟᱯᱟᱢ ᱥᱮ ᱵᱤᱟᱹᱫ ᱥᱤᱨᱡᱟᱹᱣ ᱮᱱᱟ ᱥᱮ ᱪᱮᱫ ᱞᱮᱠᱟ ᱛᱮ ᱥᱚᱞᱦᱮ ᱜᱟᱱᱚᱜᱼᱟ ᱚᱱᱟ ᱠᱚ ᱜᱟᱞᱢᱟᱨᱟᱣᱟ ᱜᱟᱞᱢᱟᱨᱟᱣ ᱨᱮ ᱢᱟᱹᱡᱷᱤ ᱟᱹᱠᱤᱱ ᱵᱟᱱᱟᱨ ᱟᱨ ᱜᱷᱟᱨᱚᱸᱡᱽ ᱨᱮᱱ ᱦᱚᱲ ᱵᱩᱡᱷᱟᱹᱣ ᱠᱤᱱᱟᱹᱭ ᱡᱮ ᱦᱟᱯᱮᱱ ᱫᱤᱱ ᱨᱮ ᱱᱚᱝᱠᱟᱱ ᱥᱮ ᱱᱚᱝᱠᱟᱱ ᱡᱩᱫᱤ ᱥᱮ ᱵᱤᱵᱟᱹᱫ ᱥᱤᱨᱡᱟᱹᱣᱟᱜᱼᱟ ᱛᱟᱦᱚᱞᱮ ᱠᱷᱟᱱ ᱫᱚ ᱦᱟᱯᱮᱱ ᱫᱤᱱ ᱜᱤᱫᱽᱨᱟᱹ ᱞᱟᱹᱜᱤᱫ ᱦᱚᱸ ᱦᱚᱸ ᱟᱹᱰᱤ ᱟᱱᱟᱴ ᱥᱤᱨᱡᱟᱹᱣ ᱫᱟᱲᱮᱭᱟᱜᱼᱟ ᱥᱮ ᱚᱞ ᱯᱟᱲᱦᱟᱣ ᱦᱚᱸ ᱱᱟᱭᱛᱮ ᱱᱟᱯᱟᱭ ᱛᱮ ᱵᱟᱠᱚ ᱪᱮᱫ ᱫᱟᱲᱮᱜᱼᱟ ᱚᱱᱟ ᱞᱟᱹᱜᱤᱫ ᱛᱮ ᱦᱮᱸ ᱟᱠᱚ ᱜᱷᱟᱨᱚᱸᱡᱽ ᱢᱚᱫᱽᱫᱷᱮᱨᱮ ᱡᱟᱦᱟᱸ ᱞᱮᱠᱟᱱᱟᱜ ᱟᱱᱟᱴ ᱠᱚ ᱵᱟᱝ ᱥᱤᱨᱡᱟᱹᱜ ᱢᱟ ᱚᱱᱟ ᱞᱟᱹᱜᱤᱫ ᱛᱮ ᱱᱟᱭᱛᱮ ᱱᱟᱯᱟᱭ ᱛᱮ ᱡᱚᱛᱚ ᱜᱮᱠᱚ ᱛᱟᱦᱮᱱ ᱢᱟ